ᱟᱞᱮ ᱦᱚᱱᱚᱛ ᱨᱮ ᱫᱷᱚᱨᱚᱢ ᱫᱚ ᱦᱩᱭᱩᱜ ᱠᱟᱱᱟ ᱟᱞᱮ ᱫᱚ ᱥᱚᱱᱟᱛᱚᱱ ᱫᱷᱚᱨᱚᱢ ᱥᱟᱹᱨᱤ ᱫᱷᱚᱨᱚᱢ ᱡᱮᱴᱟ ᱠᱚ ᱢᱮᱱ ᱠᱟᱣᱫᱟᱜᱼᱟ ᱡᱮ ᱟᱞᱮ ᱫᱚ ᱢᱟᱹᱡᱷᱤ ᱛᱷᱟᱱ ᱡᱟᱦᱮᱨ ᱛᱷᱟᱱ ᱟᱨ ᱡᱟᱦᱮᱨ ᱛᱷᱟᱱ ᱚᱱᱟ ᱠᱚᱨᱮ ᱜᱮ ᱟᱞᱮ ᱫᱚ ᱵᱚᱸᱜᱟᱼᱵᱳᱨᱳ ᱫᱚ ᱠᱟᱱᱟᱞᱮ ᱟᱨ ᱡᱮᱴᱟ ᱞᱟᱹᱴᱩ ᱯᱚᱨᱚᱵᱽ ᱫᱚ ᱦᱩᱭᱩᱜ ᱠᱟᱱ ᱛᱟᱞᱮᱭᱟ ᱟᱞᱮ ᱫᱚ ᱥᱚᱨᱦᱟᱭ ᱵᱟᱦᱟ ᱠᱟᱨᱟᱢ ᱡᱮᱴᱟ ᱮᱨᱻ ᱟᱯᱷᱚᱨᱚᱜ ᱥᱚᱢᱚᱭ ᱯᱩᱡᱟᱹ ᱚᱱᱟᱜᱮ ᱞᱟᱹᱴᱩ ᱯᱚᱨᱚᱵᱽ ᱫᱚ ᱡᱚᱛᱚ ᱠᱷᱚᱱᱟᱜ ᱞᱟᱹᱴᱩ ᱯᱚᱨᱚᱵᱽ ᱫᱚ ᱥᱚᱨᱦᱟᱭ ᱯᱚᱨᱚᱵᱽ ᱠᱟᱱ ᱛᱟᱞᱮᱭᱟ ᱟᱨ ᱱᱤᱭᱟᱹ ᱪᱮᱛᱟᱱ ᱛᱮᱜᱮ ᱟᱞᱮ ᱫᱚᱞᱮ ᱢᱮᱱᱟ ᱡᱮ ᱫᱷᱚᱨᱚᱢ ᱫᱚ ᱟᱞᱮ ᱫᱚ ᱥᱟᱹᱨᱤ ᱫᱷᱚᱨᱚᱢ ᱟᱨ ᱢᱟᱹᱡᱷᱤ ᱛᱷᱟᱱ ᱢᱟᱹᱡᱷᱤ ᱛᱷᱟᱱ ᱡᱟᱦᱮᱨ ᱛᱷᱟᱱ ᱟᱨ ᱡᱟᱦᱮᱨ ᱛᱷᱟᱱ ᱢᱟᱹᱡᱷᱤ ᱛᱷᱟᱱ ᱚᱱᱟ ᱠᱚᱜᱮ ᱟᱞᱮ ᱫᱚᱞᱮ ᱢᱟᱱᱮᱞᱮ ᱚᱱᱟ ᱠᱚᱜᱮᱞᱮ ᱫᱷᱚᱨᱚᱢᱟ ᱟᱞᱮ ᱫᱚ ᱚᱱᱟ ᱛᱮᱜᱮ ᱞᱮ